ᱢᱚᱬᱮ ᱦᱚᱲᱟᱜ ᱧᱩᱛᱩᱢ ᱫᱚ ᱦᱩᱭᱮᱱᱟ ᱥᱤᱵᱩ ᱥᱚᱨᱮᱱ ᱢᱚᱱᱳᱡᱽ ᱪᱚᱬᱮ ᱵᱟᱯᱤ ᱢᱟᱨᱰᱤ ᱥᱚᱧᱡᱚᱭ ᱥᱚᱨᱮᱱ ᱩᱠᱤᱞ ᱢᱟᱨᱰᱤ ᱟᱨ ᱥᱳᱢᱮᱱ ᱢᱟᱨᱰᱤ ᱨᱟᱹᱜᱷᱩᱱᱟᱛᱷ ᱢᱟᱨᱰᱤ